ᱜᱮᱰᱮ ᱫᱚ ᱛᱤᱨᱤᱥᱴᱤ ᱦᱮᱱᱟᱜ ᱟᱠᱟᱫ ᱠᱚᱣᱟ ᱥᱤᱢ ᱫᱚ ᱯᱚᱧᱪᱟᱥᱴᱤ ᱢᱮᱱᱟᱜ ᱟᱠᱟᱫ ᱠᱚᱣᱟ ᱢᱮᱱᱠᱷᱟᱱ ᱱᱤᱡᱮᱛᱮᱜᱮ ᱠᱚ ᱟᱥᱩᱞᱚᱜᱼᱟ ᱥᱮᱛᱟᱜᱥᱮᱱ ᱢᱤᱫᱫᱷᱟᱣ ᱢᱤᱫᱫᱷᱟᱣ ᱡᱚᱢᱟᱜ ᱮᱢᱟᱠᱚ ᱦᱩᱭᱩᱜᱼᱟ ᱟᱨ ᱟᱨ ᱱᱤᱡᱮᱛᱮᱜᱮ ᱠᱚ ᱯᱟᱸᱡᱟ ᱟᱥᱩᱞ ᱡᱚᱝᱟᱜᱼᱟ ᱥᱮᱭ ᱟᱭ ᱟᱭᱩᱵ ᱥᱮᱱ ᱟᱨ ᱢᱤᱫᱫᱷᱟᱣ ᱡᱚᱢ ᱮᱢᱟ ᱡᱚᱢᱟᱜ ᱮᱢᱟ ᱠᱚ ᱦᱩᱭᱩᱜᱼᱟ ᱛᱟᱨᱯᱚᱨ ᱟᱫᱮᱨ ᱠᱚ ᱦᱩᱭᱩᱜᱼᱟ ᱟᱨ ᱛᱟᱨᱯᱚᱨ ᱡᱚᱛᱚ ᱠᱚᱣᱟᱜ ᱜᱮ ᱨᱚ ᱨᱳᱜᱽ ᱦᱩᱭᱩᱜ ᱛᱟᱠᱚᱣᱟ ᱡᱮᱢᱚᱱ ᱴᱩᱱᱠᱤ ᱨᱳᱜᱽ ᱦᱤᱡᱩᱜᱼᱟ ᱠᱚᱱᱚ ᱥᱩᱢᱟᱹᱭ ᱠᱚᱱᱚ ᱥᱩᱢᱟᱹᱭ ᱫᱚ ᱛᱤᱱ ᱢᱟᱥ ᱯᱚᱨ ᱯᱚᱨ ᱵᱷᱮᱠᱥᱤᱱ ᱮᱢᱟ ᱠᱚ ᱦᱩᱭᱩᱜᱼᱟ ᱛᱟᱦᱚᱞᱮ ᱠᱷᱟᱱ ᱜᱮ ᱢᱟ ᱵᱟᱱᱟᱨᱜᱮ ᱵᱷᱟᱹᱞᱤ ᱠᱚ ᱛᱟᱦᱮᱱᱟ ᱢᱮᱱᱠᱷᱟᱱ ᱵᱷᱮ ᱵᱷᱮᱠᱥᱤᱱ ᱮᱢᱟᱣ ᱠᱚ ᱞᱮᱠᱷᱟᱱ ᱚᱱᱟ ᱨᱳᱜᱽ ᱠᱷᱚᱱ ᱵᱟᱧ ᱵᱟᱧᱪᱟᱣ ᱞᱟᱹᱜᱤᱫ ᱠᱚ ᱛᱟᱦᱮᱱᱟ